ᱵᱷᱟᱨᱚᱛ ᱫᱤᱥᱚᱢ ᱨᱮ ᱠᱤᱪᱷᱩ ᱞᱟᱹᱠᱛᱤᱭᱟᱱ ᱡᱟᱭᱜᱟ ᱫᱚ ᱦᱩᱭᱩᱜ ᱠᱟᱱᱟ ᱠᱳᱞᱠᱟᱛᱟ ᱠᱳᱞᱠᱟᱛᱟ ᱦᱟᱣᱲᱟ ᱵᱨᱤᱡᱽ ᱟᱨ ᱢᱩᱢᱵᱟᱹᱭ ᱥᱩᱢᱩᱫᱨᱚ ᱵᱤᱪ ᱜᱳᱣᱟ ᱥᱩᱢᱩᱫᱨᱚ ᱵᱤᱪ ᱡᱚᱭᱯᱩᱨ ᱫᱤᱞᱞᱤ ᱨᱮ ᱠᱩᱛᱩᱵᱽ ᱢᱤᱱᱟᱨ ᱦᱤᱢᱟᱪᱚᱞ ᱯᱚᱨᱫᱮᱥ ᱥᱤᱢᱞᱟ ᱠᱩᱞᱩᱢᱟᱱᱟᱞᱤ ᱠᱟᱥᱢᱤᱨ ᱨᱮᱦᱚᱸ ᱟᱹᱰᱤ ᱟᱭᱢᱟ ᱜᱟᱱ ᱜᱮ ᱢᱮᱱᱟᱜ ᱟᱠᱟᱫᱟ ᱯᱟᱱᱡᱟᱵ ᱚᱢᱨᱤᱛᱥᱚᱨ ᱥᱚᱱᱟ ᱢᱚᱱᱫᱤᱨ ᱦᱚᱸ ᱢᱮᱱᱟᱜᱼᱟ ᱫᱟᱨᱡᱤᱞᱤᱝ ᱨᱮ ᱟᱭᱢᱟ ᱵᱩᱨᱩ ᱢᱮᱱᱟᱜᱼᱟ ᱱᱤᱭᱟᱹ ᱠᱚ ᱦᱚᱲ ᱧᱮᱞ ᱠᱟᱛᱮᱜ ᱟᱹᱰᱤ ᱠᱩᱥᱤ ᱟᱹᱰᱤ ᱨᱟᱹᱥᱠᱟᱹ ᱠᱚ ᱟᱹᱭᱠᱟᱹᱣ ᱟᱠᱟᱫᱟ